ᱱᱤᱛᱚᱜ ᱪᱟᱥ ᱠᱟᱹᱢᱤ ᱨᱮ ᱵᱮᱵᱚᱦᱟᱨᱚᱜ ᱟᱭᱢᱟ ᱢᱮᱥᱤᱱᱟᱹᱨᱤ ᱡᱚᱱᱛᱨᱚ ᱥᱟᱯᱟᱯ ᱠᱚᱜᱮ ᱡᱟᱹᱥᱛᱤ ᱠᱟᱨᱛᱮ ᱵᱮᱵᱚᱦᱟᱨᱚᱜ ᱠᱟᱱᱟ ᱪᱮᱫᱟᱜ ᱥᱮ ᱱᱤᱛᱟᱜ ᱡᱩᱜᱽ ᱥᱟᱶᱛᱮ ᱛᱟᱲᱟᱢ ᱠᱷᱟᱹᱛᱤᱨ ᱚᱲᱟᱜ ᱨᱮ ᱰᱟᱹᱝᱨᱤ ᱠᱟᱰᱟ ᱦᱚᱸ ᱵᱟᱝ ᱠᱚ ᱫᱚᱦᱚᱭᱮᱫ ᱠᱚᱣᱟ ᱚᱱᱟ ᱞᱮᱠᱟᱛᱮ ᱢᱮᱥᱤᱱᱟᱹᱨᱤ ᱥᱟᱯᱟᱯ ᱡᱚᱱᱛᱨᱚ ᱠᱚᱫᱚ ᱠᱚ ᱵᱮᱵᱚᱦᱟᱨᱮᱫᱟ ᱴᱨᱟᱠᱴᱚᱨᱛᱮ ᱥᱤᱭᱳᱜ ᱦᱩᱭᱩᱜ ᱠᱟᱱᱟ ᱴᱨᱟᱠᱴᱚᱨ ᱛᱮᱜᱮ ᱢᱮᱥᱤᱱᱟᱹᱨᱤᱛᱮ ᱦᱳᱲᱳ ᱫᱟᱞ ᱢᱮᱥᱤᱱᱛᱮ ᱫᱟᱞᱚᱜ ᱠᱟᱱᱟ ᱨᱚᱦᱚᱭ ᱢᱮᱥᱤᱱᱛᱮ ᱦᱚᱸ ᱨᱚᱦᱚᱭᱚᱜ ᱠᱟᱱᱟ ᱚᱱᱟ ᱥᱟᱶᱛᱮ ᱚᱱᱟ ᱢᱮᱥᱤᱱᱟᱹᱨᱤ ᱛᱮᱜᱮ ᱦᱮᱲᱦᱮᱫ ᱦᱮᱲᱦᱮᱫᱟᱜ ᱢᱮᱱᱟᱜᱼᱟ ᱴᱷᱮᱞᱟᱣᱟᱜ ᱡᱚᱱᱛᱨᱚ ᱚᱱᱟ ᱛᱮᱜᱮ ᱦᱮᱲᱦᱮᱫ ᱵᱚᱫᱚᱞᱛᱮ ᱴᱷᱮᱞᱟᱣᱚᱜ ᱠᱟᱱᱟ ᱚᱱᱟ ᱞᱮᱠᱟ ᱛᱮᱜᱮ ᱚᱱᱟ ᱪᱟᱥ ᱠᱟᱹᱢᱤ ᱨᱮ ᱵᱮᱵᱚᱦᱟᱨᱚᱜ ᱡᱚᱱᱛᱨᱚ ᱠᱚᱫᱚ ᱡᱚᱥ ᱞᱮᱠᱟᱛᱮ ᱠᱟᱹᱢᱤ ᱨᱮ ᱟᱬᱜᱚ ᱠᱟᱛᱮ ᱚᱱᱟ ᱪᱟᱥ ᱠᱟᱹᱢᱤ ᱫᱚ ᱛᱚᱨᱟᱜ ᱠᱟᱱᱟ ᱚᱱᱟ ᱥᱟᱶ ᱥᱟᱶᱛᱮ ᱵᱮᱵᱚᱦᱟᱨ ᱦᱩᱭᱩᱜᱼᱟ ᱟᱨ ᱚᱱᱟ ᱞᱮᱠᱟᱛᱮ ᱱᱚᱣᱟ ᱠᱚᱫᱚ ᱚᱠᱛᱚ ᱡᱟᱹᱱᱤ ᱠᱟᱹᱢᱤ ᱨᱮ ᱨᱮ ᱨᱚᱦᱚᱭ ᱥᱚᱢᱚᱭ ᱫᱚ ᱨᱚᱦᱚᱭ ᱞᱮᱠᱟᱱ ᱡᱤᱱᱤᱥᱟᱜ ᱦᱮᱬᱦᱮᱫ ᱥᱚᱢᱚᱭ ᱫᱚ ᱦᱮᱬᱦᱮᱫ ᱞᱮᱠᱟᱱᱟᱜ ᱟᱨ ᱤᱨᱻᱚᱜ ᱥᱚᱢᱚᱭ ᱫᱚ ᱤᱨᱚᱜ ᱞᱮᱠᱟᱱᱟᱜ ᱡᱚᱱᱛᱨᱚ ᱢᱮᱥᱤᱱ ᱠᱚ ᱵᱮᱵᱚᱦᱟᱨᱚᱜ ᱠᱟᱱᱟ ᱟᱨ ᱚᱱᱟ ᱵᱮᱵᱚᱦᱟᱨ ᱫᱟᱨᱟᱭ ᱛᱮᱜᱮ ᱪᱟᱥ ᱨᱮᱭᱟᱜ ᱟᱭᱢᱟ ᱠᱟᱹᱢᱤ ᱫᱚ ᱡᱚᱱᱛᱨᱚ ᱫᱟᱨᱟᱭ ᱛᱮᱜᱮ ᱱᱤᱛᱟᱜ ᱡᱩᱜᱽ ᱨᱮᱫᱚ ᱦᱩᱭᱩᱜ ᱠᱟᱱᱟ ᱟᱨ ᱛᱤᱱᱟᱹᱜ ᱫᱤᱱ ᱦᱩᱭᱩᱜᱼᱟ ᱚᱱᱟ ᱫᱚ ᱞᱟᱹᱭ ᱢᱩᱥᱠᱤᱞ ᱜᱮᱭᱟ